ᱵᱮᱝᱜᱚᱞ ᱨᱮ ᱡᱷᱚᱛᱚ ᱠᱷᱚᱱ ᱞᱟ ᱠᱛᱤᱭᱟᱱ ᱞᱟᱠᱪᱟᱨ ᱥᱮᱨᱣᱟ ᱫᱚ ᱮᱱᱮᱡ ᱥᱮᱨᱮᱧ ᱟᱨ ᱟ ᱨᱤ ᱪᱟ ᱞᱤ ᱫᱚ ᱜᱚᱰ ᱡᱚᱦᱟᱨ ᱢᱟᱱᱟᱣ ᱜᱩᱱᱟ ᱣ